ᱯᱚᱡᱮᱴᱤᱵᱽ ᱮᱠᱥᱯᱨᱤᱭᱮᱱᱥ ᱡᱟᱦᱟᱸᱧ ᱧᱟᱢ ᱠᱟᱫᱟ ᱯᱨᱚᱰᱟᱠᱴ ᱡᱟᱦᱟᱸ ᱵᱮᱵᱚᱦᱟᱨ ᱠᱟᱛᱮ ᱡᱟᱦᱟᱸ ᱫᱚ ᱡᱚᱢ ᱨᱮᱱᱟᱜ ᱡᱟᱦᱟᱸ ᱫᱚ ᱦᱮᱞᱫᱤ ᱡᱟᱦᱟᱸ ᱱᱤᱭᱩᱴᱨᱮᱥᱚᱱ ᱯᱷᱩᱰ ᱡᱟᱦᱟᱸ ᱫᱚᱠᱚ ᱢᱮᱛᱟᱜ ᱠᱟᱱᱟ ᱦᱟᱨᱵᱟᱞ ᱞᱟᱭᱤᱯᱷ ᱱᱤᱭᱩᱴᱨᱮᱥᱮᱱ ᱡᱟᱦᱟᱸ ᱫᱚ ᱡᱟᱦᱟᱸ ᱥᱟᱱᱟᱢ ᱨᱳᱜᱽ ᱵᱤᱜᱷᱤᱱ ᱠᱷᱚᱱ ᱦᱚᱲᱢᱚ ᱱᱟᱯᱟᱭ ᱫᱚᱦᱚᱭᱟᱭ ᱟᱨ ᱮᱠᱥᱮᱥᱟᱭᱤᱡ ᱛᱟᱞᱟᱛᱮ ᱦᱚᱲᱢᱚ ᱱᱟᱯᱟᱭ ᱛᱟᱦᱮᱱᱟ ᱨᱳᱜᱽ ᱵᱤᱜᱷᱤᱱ ᱠᱚ ᱠᱷᱚᱱ ᱥᱟᱦᱟᱢ ᱛᱟᱦᱮᱱᱟ ᱨᱟᱱ ᱦᱚᱸ ᱵᱟᱝ ᱡᱚᱢ ᱦᱩᱭᱩᱜᱼᱟ ᱟᱹᱰᱤ ᱱᱟᱯᱟᱭᱟ ᱦᱟᱨᱵᱟᱞᱟᱭᱤᱯᱷ ᱡᱟᱦᱟᱸ ᱫᱚ ᱥᱮᱯᱷ ᱠᱚ ᱢᱮᱛᱟᱜ ᱠᱟᱱᱟ ᱥᱮᱯᱷᱱᱮᱴ ᱠᱚ ᱜᱤᱫᱽᱨᱟᱹ ᱠᱚ ᱡᱚᱢ ᱦᱚᱪᱚ ᱠᱚᱣᱟ ᱟᱨ ᱥᱮᱬᱟ ᱦᱚᱲ ᱫᱚ ᱯᱨᱚᱴᱤᱱ ᱯᱟᱣᱰᱟᱨ ᱟᱨ ᱥᱮᱯᱷ ᱩᱱᱟᱹᱜ ᱵᱤᱵᱷᱤᱱᱱᱚ ᱯᱷᱞᱮᱵᱟᱨ ᱢᱮᱱᱟᱜᱼᱟ ᱟᱹᱰᱤ ᱟᱢᱫᱟ ᱞᱮᱠᱟᱱᱟᱜ ᱯᱷᱞᱮᱵᱟᱨ ᱮᱢ ᱧᱟᱢᱟ ᱢᱮᱝᱜᱳ ᱯᱷᱞᱮᱵᱟᱨ ᱪᱚᱠᱞᱮᱴ ᱯᱷᱞᱮᱵᱟᱨ ᱟᱭᱢᱟ ᱞᱮᱠᱟᱱ ᱯᱷᱞᱮᱵᱟᱨ ᱟᱛᱮᱜ ᱵᱮᱱᱟᱣ ᱟᱠᱟᱱᱟ ᱡᱟᱦᱟᱸ ᱫᱚ ᱦᱟᱨᱵᱟᱞᱟᱭᱤᱯᱷ ᱨᱮᱱᱟᱜ ᱚᱱᱟ ᱯᱨᱚᱰᱟᱠᱴ ᱠᱚ ᱡᱟᱦᱟᱸ ᱫᱚ ᱮᱱᱟᱨᱡᱤ ᱰᱨᱤᱝᱠ ᱮᱯᱷᱨᱮᱥ ᱥᱮᱛᱟᱜ ᱨᱮᱢ ᱧᱩ ᱞᱮᱠᱷᱟᱱ ᱚᱱᱟ ᱡᱟᱦᱟᱸ ᱫᱟᱲᱮ ᱟᱹᱭᱠᱟᱹᱜᱼᱟ ᱦᱚᱲᱢᱚ ᱨᱮ ᱮᱱᱟᱨᱡᱤ ᱵᱩᱡᱷᱟᱹᱜᱼᱟ ᱮᱴᱟᱜ ᱪᱟ ᱠᱚᱵᱚᱱ ᱧᱩᱭᱫᱟ ᱚᱱᱟ ᱫᱚ ᱡᱮ ᱵᱮᱠ ᱚᱯᱷᱮᱠᱴ ᱢᱮᱱᱟᱜᱼᱟ ᱵᱟᱹᱲᱤᱡ ᱤᱯᱷᱮᱠᱴ ᱦᱩᱭᱩᱜ ᱠᱟᱱᱟ ᱦᱚᱲᱢᱚ ᱨᱮ ᱢᱮᱱᱠᱷᱟᱱ ᱚᱯᱷᱨᱮᱥ ᱧᱩ ᱞᱮᱠᱷᱟᱱ ᱠᱳᱱᱳ ᱤᱯᱷᱮᱠᱴ ᱵᱟᱝ ᱦᱩᱭᱩᱜᱼᱟ ᱦᱚᱲᱢᱚ ᱱᱟᱯᱟᱭᱮ ᱫᱚᱦᱚᱭᱟ ᱱᱟᱯᱟᱭ ᱛᱟᱦᱮᱱᱟ ᱱᱟᱯᱟᱭ ᱦᱚᱲᱢᱚ ᱛᱮᱭᱟᱨᱚᱜᱼᱟ ᱱᱟᱯᱟᱭ ᱞᱟᱹᱜᱤᱫ ᱛᱮ ᱥᱟᱱᱟᱢ ᱠᱚ ᱠᱟᱹᱣᱰᱤ ᱡᱟᱹᱥᱛᱤ ᱜᱮᱭᱟ ᱢᱮᱱᱠᱷᱟᱱ ᱱᱚᱣᱟ ᱠᱚ ᱡᱚᱢ ᱞᱮᱠᱷᱟᱱ ᱡᱟᱦᱟᱸᱭ ᱠᱚᱣᱟᱜ ᱠᱟᱹᱣᱰᱤ ᱢᱮᱱᱟᱜ ᱠᱟᱫᱟ ᱥᱮᱠᱚ ᱤᱱᱠᱟᱢᱫᱟ ᱠᱷᱟᱹᱞᱤ ᱠᱟᱹᱣᱰᱤ ᱫᱚᱦᱚ ᱠᱟᱜ ᱫᱚ ᱵᱟᱝ ᱦᱚᱲᱢᱚ ᱡᱚᱛᱚᱱ ᱡᱚᱜᱟᱣ ᱞᱟᱹᱜᱤᱫ ᱢᱟᱲᱟᱝ ᱞᱟᱦᱟ ᱤᱭᱟᱹ ᱦᱩᱭᱩᱜᱼᱟ ᱦᱚᱲᱢᱚᱢ ᱛᱟᱦᱮᱱ ᱠᱷᱟᱡ ᱫᱚ ᱠᱟᱹᱣᱰᱤ ᱫᱚ ᱟᱨᱡᱟᱣᱚᱜ ᱜᱮᱭᱟ ᱚᱱᱟ ᱞᱟᱹᱜᱤᱫ ᱛᱮ ᱟᱵᱚᱣᱟᱜ ᱦᱟᱨᱵᱟᱞᱟᱭᱤᱯᱷ ᱨᱮᱱᱟᱜ ᱯᱨᱚᱰᱟᱠᱴ ᱵᱚᱱ ᱵᱮᱵᱚᱦᱟᱨ ᱢᱟ